ᱵᱷᱟᱨᱛᱤᱭᱚ ᱠᱟᱹᱢᱤ ᱦᱚᱨᱟ ᱢᱩᱫᱽᱨᱮ ᱡᱟᱦᱟᱸ ᱡᱳᱜᱟᱣ ᱠᱟᱛᱮ ᱫᱚᱦᱚ ᱞᱟᱹᱠᱛᱤ ᱠᱟᱱᱟ ᱛᱩᱢᱫᱟᱹᱜ ᱴᱟᱢᱟᱠ ᱢᱮᱱᱠᱷᱟᱱ ᱱᱮᱛᱟᱨ ᱜᱤᱫᱽᱨᱟᱹ ᱫᱚ ᱛᱩᱢᱫᱟᱹᱜ ᱴᱟᱢᱟᱠ ᱵᱚᱫᱚᱞ ᱛᱮ ᱰᱤᱡᱮ ᱥᱟᱣᱩᱱᱰ ᱠᱚ ᱯᱟᱸᱡᱟᱭᱮᱜᱼᱟ ᱟᱨ ᱞᱟᱜᱽᱲᱮ ᱮᱱᱮᱡ ᱵᱚᱫᱚᱞᱛᱮ ᱰᱤᱡᱮ ᱰᱤᱥᱠᱳ ᱞᱟᱜᱽᱲᱮ ᱠᱚ ᱮᱱᱮᱡ ᱠᱟᱱᱟ ᱡᱟᱦᱟᱸ ᱫᱚ ᱥᱮᱫᱟᱭ ᱦᱚᱲ ᱛᱟᱦᱮᱸ ᱞᱟᱜᱽᱲᱮ ᱥᱮᱨᱮᱧ ᱮᱱᱮᱡ ᱥᱮᱨᱮᱧ ᱠᱚ ᱮᱱᱮᱡ ᱟᱜ ᱛᱟᱦᱮᱱ ᱚᱱᱟ ᱫᱚ ᱱᱟᱦᱟᱸᱜ ᱡᱩᱜᱽ ᱨᱮᱫᱚ ᱟᱫᱚᱜ ᱠᱟᱱᱟ ᱪᱮᱫᱟᱜ ᱥᱮ ᱱᱟᱦᱟᱜ ᱡᱩᱜᱽ ᱨᱮᱱ ᱜᱤᱫᱽᱨᱟᱹ ᱠᱚᱫᱚ ᱥᱮᱫᱟᱭᱟᱜ ᱞᱟᱜᱽᱲᱮ ᱮᱱᱮᱡ ᱥᱮᱨᱮᱧ ᱫᱚ ᱵᱟᱠᱚ ᱯᱟᱸᱡᱟᱭᱮᱜᱼᱟ ᱱᱟᱦᱟᱜ ᱡᱩᱜᱽ ᱨᱮᱱᱟᱜ ᱰᱤᱡᱮ ᱥᱟᱣᱩᱱᱰ ᱮᱱᱮᱡ ᱥᱮᱨᱮᱧ ᱠᱚ ᱯᱟᱸᱡᱟᱭᱮᱜᱼᱟ ᱡᱟᱦᱟᱸ ᱫᱚ ᱱᱮᱛᱟᱨ ᱨᱮᱱ ᱜᱤᱫᱽᱨᱟᱹ ᱦᱚᱸ ᱥᱮᱫᱟᱭ ᱨᱮᱱᱟᱜ ᱟᱹᱨᱤᱼᱪᱟᱹᱞᱤ ᱞᱮᱠᱟᱛᱮ ᱛᱩᱢᱫᱟᱹᱜ ᱴᱟᱢᱟᱠ ᱮᱱᱮᱡ ᱥᱮᱨᱮᱧ ᱦᱚᱸ ᱫᱚᱦᱚ ᱡᱳᱜᱟᱣ ᱠᱟᱛᱮ ᱫᱚᱦᱚ ᱞᱟᱹᱠᱛᱤ ᱠᱟᱱᱟ ᱢᱮᱱᱠᱷᱟᱱ ᱚᱱᱟ ᱵᱟᱝ ᱠᱟᱛᱮ ᱱᱟᱦᱟᱜ ᱜᱤᱫᱽᱨᱟᱹ ᱫᱚ ᱠᱚ ᱰᱤᱡᱮ ᱠᱚᱠᱚ ᱠᱩᱥᱤᱭᱟᱜ ᱠᱟᱱᱟ ᱡᱟᱦᱟᱸ ᱵᱟᱝ ᱡᱟᱦᱟᱸ ᱫᱚ ᱞᱟᱹᱠᱛᱤ ᱨᱮ ᱵᱟᱝ ᱞᱟᱜᱟ ᱟ ᱢᱮᱱᱠᱷᱟᱱ ᱥᱮᱫᱟᱭᱟᱜ ᱞᱟᱜᱽᱲᱮ ᱮᱱᱮᱡ ᱥᱮᱨᱮᱧ ᱫᱚᱠᱚ ᱟᱫᱮᱜᱼᱟ ᱡᱟᱦᱟᱸ ᱱᱤᱛᱚᱜ ᱚᱱᱟ ᱫᱚ ᱟᱫᱚᱜ ᱠᱟᱱᱟ ᱡᱟᱦᱟᱸ ᱫᱚ ᱞᱟᱜᱽᱲᱮ ᱮᱱᱮᱡ ᱥᱮᱨᱮᱧ ᱡᱟᱦᱟᱸ ᱫᱚ ᱡᱳᱜᱟᱣ ᱠᱟᱛᱮ ᱫᱚᱦᱚ ᱞᱟᱹᱠᱛᱤ ᱠᱟᱱᱟ ᱚᱱᱟ ᱫᱚ ᱱᱤᱛᱚᱜ ᱟᱫᱚᱜ ᱠᱟᱱᱟ ᱵᱟᱹᱭ ᱵᱟᱹᱭᱛᱮ